ᱟᱵᱚ ᱥᱟᱱᱛᱟᱲ ᱟᱛᱳ ᱴᱚᱞᱟ ᱠᱚᱨᱮᱫ ᱫᱚ ᱫᱤᱱ ᱜᱮ ᱠᱚ ᱡᱚᱜ ᱠᱟᱛᱮᱫ ᱠᱚ ᱥᱟᱯᱷᱟ ᱥᱟᱹᱯᱷᱤ ᱛᱟᱵᱳᱱᱟ ᱟᱨ ᱥᱟᱯᱷᱟ ᱥᱟᱹᱯᱷᱤ ᱠᱟᱛᱮᱫ ᱡᱚᱜ ᱡᱟᱣᱨᱟ ᱠᱟᱛᱮᱫ ᱚᱱᱟᱫᱚ ᱜᱩᱨᱤᱡ ᱢᱟᱸᱫᱮ ᱨᱮᱠᱚ ᱜᱤᱰᱤ ᱡᱟᱣᱨᱟᱭ ᱛᱟᱵᱚᱱᱟ ᱟᱨ ᱮᱴᱟᱜ ᱮᱴᱟᱜ ᱡᱟᱹᱛᱤ ᱠᱚᱣᱟᱜ ᱚᱲᱟᱜ ᱫᱩᱣᱟᱹᱨ ᱫᱚ ᱪᱷᱤᱢ ᱪᱷᱟᱢ ᱥᱟᱯᱷᱟ ᱥᱟᱹᱯᱷᱤ ᱜᱮᱛᱟ ᱠᱚᱣᱟ ᱠᱤᱱᱛᱩ ᱟᱠᱚᱣᱟᱜ ᱟᱰᱮᱯᱟᱥᱮ ᱫᱚ ᱠᱟᱹᱡ ᱠᱟᱹᱡᱛᱮ ᱱᱚᱝᱨᱟ ᱡᱚᱢᱟ ᱡᱚᱢᱟᱛᱮ ᱟᱹᱰᱤ ᱜᱟᱱ ᱜᱮ ᱡᱚᱢᱟ ᱡᱟᱣᱨᱟᱭᱮᱱ ᱜᱮ ᱟᱫᱚ ᱡᱚᱢᱟᱭᱮᱱ ᱠᱷᱟᱱ ᱚᱸᱰᱮ ᱠᱷᱚᱱ ᱜᱮ ᱨᱳᱜᱽ ᱟᱡᱟᱨ ᱫᱚ ᱮᱛᱚᱦᱚᱵ ᱩᱰᱩᱠᱚᱜᱼᱟ ᱟᱨ ᱤᱧᱦᱚᱸ ᱱᱚᱣᱟ ᱥᱟᱪᱪᱷᱟᱭ ᱵᱷᱟᱨᱚᱛ ᱨᱮ ᱚᱵᱷᱤᱡᱟᱱ ᱨᱮᱦᱚᱧ ᱥᱮᱞᱮᱫ ᱞᱮᱱᱟ ᱡᱟᱦᱟᱸ ᱫᱚ ᱠᱟᱸᱠᱥᱟ ᱜᱨᱟᱢ ᱯᱚᱧᱪᱟᱭᱮᱛ ᱠᱷᱚᱱ ᱵᱟᱨᱚᱭ ᱢᱮ ᱨᱮ ᱢᱤᱫ ᱴᱟᱱ ᱫᱤᱱ ᱨᱮ ᱱᱚᱣᱟ ᱞᱮ ᱠᱚᱨᱟᱣ ᱞᱮᱫᱟ ᱟᱨ ᱛᱮᱦᱮᱧ ᱧᱮᱞᱚᱜ ᱠᱟᱱᱟ ᱟᱵᱚ ᱥᱟᱱᱛᱟᱲ ᱟᱹᱫᱤᱵᱟᱹᱥᱤ ᱴᱚᱞᱟ ᱠᱚᱨᱮ ᱫᱚ ᱮᱠᱷᱚᱱᱳ ᱫᱤᱱ ᱜᱮᱠᱚ ᱥᱟᱯᱷᱟ ᱥᱟᱹᱯᱷᱤ ᱛᱟᱵᱚᱱᱟ ᱟᱨ ᱮᱴᱟᱜ ᱡᱟᱹᱛᱤ ᱠᱚ ᱞᱮᱠᱟ ᱫᱚ ᱱᱚᱝᱨᱟ ᱠᱚᱫᱚ ᱵᱟᱝ ᱠᱚ ᱜᱤᱰᱤᱭᱟ ᱟᱵᱚᱣᱟᱜ ᱢᱤᱫᱴᱤᱱ ᱜᱮ ᱜᱤᱰᱤ ᱨᱮᱱᱟᱜ ᱴᱷᱟᱶ ᱢᱮᱱᱟᱜ ᱟᱠᱟᱫᱟ ᱡᱟᱦᱟᱸ ᱫᱚᱵᱚᱱ ᱢᱮᱛᱟᱜ ᱠᱟᱱ ᱜᱩᱨᱤᱡ ᱢᱟᱸᱫᱮ ᱚᱱᱟ ᱡᱟᱦᱟᱸ ᱛᱤᱱᱟᱹᱜ ᱟᱵᱚᱨᱡᱚᱱᱟ ᱜᱮᱵᱚᱱ ᱡᱚᱜ ᱡᱟᱣᱨᱟ ᱠᱮᱫ ᱜᱮ ᱟᱨ ᱚᱱᱟ ᱜᱩᱨᱤᱡ ᱢᱟᱸᱫᱮ ᱨᱮᱵᱚᱱ ᱜᱤᱰᱤ ᱦᱚᱴᱚ ᱠᱟᱫ ᱜᱮ